ᱡᱟᱦᱟᱸ ᱴᱤ ᱵᱷᱤᱼᱨᱮ ᱮᱰᱵᱷᱮᱴᱟᱡᱫᱟᱠᱚ ᱥᱮ ᱧᱮᱞᱚᱜ ᱠᱟᱱᱟ ᱥᱮ ᱮᱱᱛᱫ ᱚᱱᱟᱠᱚ ᱵᱮᱱᱚᱦᱟᱨ ᱠᱟᱛᱮᱫᱦᱚᱸ ᱢᱟ ᱟᱹᱰᱤ ᱱᱟᱯᱟᱭ ᱨᱮᱡᱟᱞᱴ ᱵᱩᱡᱷᱟᱹᱜ ᱠᱟᱱᱟ ᱟᱨ ᱵᱮᱵᱽᱥᱟ ᱠᱚᱦᱚᱸ ᱵᱷᱟᱹᱜᱤ ᱪᱟᱞᱟᱜ ᱠᱟᱱᱟ ᱡᱮ ᱠᱤᱪᱷᱩ ᱠᱚᱥᱢᱮᱴᱤᱠ ᱫᱳᱠᱟᱱ ᱠᱚᱨᱮ ᱦᱚᱸ ᱚᱱᱟ ᱟᱹᱜᱩ ᱠᱟᱛᱮᱫ ᱦᱩᱭᱩᱜ ᱠᱟᱱᱟ ᱜᱟᱛᱮ ᱠᱚᱲᱟ ᱠᱚᱠᱚ ᱟᱹᱠᱷᱨᱤᱧᱮᱫᱟ ᱵᱮᱵᱽᱥᱟᱭᱫᱟᱠᱚ ᱟᱫᱚ ᱴᱷᱤᱠ ᱜᱮᱭᱟ ᱚᱱᱠᱟ ᱟᱹᱛᱩ ᱢᱟᱱᱮ ᱦᱚᱲᱦᱚᱸ ᱵᱮᱵᱽᱥᱟᱨᱮ ᱫᱚᱨᱠᱟᱨ ᱢᱮᱱᱟᱜᱼᱟ ᱵᱮᱵᱽᱥᱟ ᱵᱮᱜᱚᱨ ᱫᱚ ᱢᱟᱱᱮ ᱵᱟᱝ ᱞᱟᱦᱟᱣᱟ ᱵᱮᱵᱽᱥᱟᱦᱚᱸ ᱢᱤᱫᱴᱮᱱ ᱡᱮᱢᱚᱱ ᱚᱞᱚᱜ ᱯᱟᱲᱦᱟᱜ ᱵᱮᱜᱚᱨ ᱪᱮᱫᱦᱚᱸ ᱵᱟᱝ ᱦᱩᱭᱩᱜᱼᱟ ᱚᱞᱚᱜ ᱯᱟᱲᱦᱟᱜ ᱥᱟᱶᱛᱮ ᱵᱮᱵᱽᱥᱟ ᱱᱚᱜᱼᱚ ᱱᱚᱣᱟᱠᱤᱱ ᱵᱟᱨᱭᱟ ᱡᱤᱱᱤᱥ ᱠᱟᱨᱚᱱ ᱪᱟᱹᱠᱨᱤ ᱫᱚ ᱡᱚᱛᱚᱦᱚᱲ ᱫᱚ ᱦᱟᱸᱜ ᱵᱟᱝᱻᱠᱚ ᱧᱟᱢᱟ ᱛᱚ ᱚᱱᱠᱟ ᱵᱮᱵᱽᱥᱟ ᱛᱮᱜᱮ ᱞᱟᱦᱟᱜ ᱦᱩᱭᱩᱜᱼᱟ ᱟᱫᱚ ᱢᱟᱱᱮ ᱡᱟᱦᱟᱸᱻ ᱧᱮᱞᱚᱜ ᱠᱟᱱᱟ ᱴᱤ ᱵᱷᱤ ᱠᱚᱨᱮ ᱥᱮ ᱮᱰᱵᱷᱮᱴᱟᱡᱫᱟᱠᱚ ᱚᱱᱟᱠᱚ ᱦᱚᱸ ᱟᱹᱰᱤ ᱵᱷᱟᱹᱜᱤ ᱯᱷᱟᱭᱤᱱ ᱡᱤᱱᱤᱥ ᱠᱟᱱᱟ ᱟᱫᱚ ᱡᱟᱭᱦᱳᱠ ᱟᱯᱱᱟᱨᱦᱚᱸ ᱵᱮᱵᱚᱦᱟᱨ ᱦᱩᱭ ᱟᱠᱟᱱᱟ ᱚᱱᱟᱠᱚ ᱧᱮᱞ ᱠᱟᱛᱮᱫ ᱨᱮᱡᱟᱞᱴ ᱫᱚ ᱵᱷᱟᱹᱜᱤ ᱜᱮ ᱟᱨ ᱵᱮᱵᱽᱥᱟᱦᱚᱸ ᱢᱮᱛᱟ ᱚᱠᱚᱭᱚᱠᱚ ᱜᱟᱛᱮ ᱠᱚᱲᱟᱠᱚ ᱵᱮᱵᱥᱟᱭᱮᱫ ᱜᱮᱭᱟ ᱚᱠᱚᱭ ᱵᱟᱠᱚ ᱵᱮᱵᱽᱥᱟᱭᱮᱫ ᱠᱷᱟᱱ ᱩᱱᱠᱚ ᱢᱮᱛᱟ ᱦᱩᱭᱩᱜ ᱠᱟᱱᱟ ᱡᱮ ᱵᱟᱝᱻ ᱵᱮᱵᱽᱥᱟ ᱠᱟᱛᱮ ᱞᱟᱦᱟ ᱦᱩᱭᱩᱜᱼᱟ ᱱᱚᱣᱟᱠᱚ ᱱᱚᱜᱼᱚᱭᱠᱚ ᱡᱟᱦᱟᱸᱠᱚ ᱧᱮᱞᱚᱜ ᱠᱟᱱᱟ ᱚᱱᱟᱠᱚᱜᱮ ᱵᱮᱵᱽᱥᱟᱭ ᱛᱟᱵᱚᱱᱯᱮ ᱡᱟᱜᱮ ᱢᱤᱫ ᱵᱟᱨ ᱯᱚᱭᱥᱟᱦᱚᱸ ᱚᱱᱰᱮ ᱠᱷᱚᱱ ᱤᱱᱠᱟᱢ ᱦᱩᱭᱩᱜᱼᱟ